ᱪᱮᱫᱟᱜ ᱥᱮ ᱤᱧᱟᱹᱜ ᱫᱚ ᱜᱤᱫᱽᱨᱟᱹ ᱠᱷᱚᱱᱟᱜ ᱜᱮ ᱥᱚᱠ ᱛᱟᱦᱮᱸ ᱠᱟᱱᱟ ᱟᱹᱰᱤᱡᱳᱨ ᱯᱮᱱᱴᱤᱝ ᱵᱮᱱᱟᱣ ᱨᱮᱱᱟᱜ ᱜᱮ ᱚᱱᱟ ᱪᱤᱠᱟᱹ ᱤᱧᱫᱚ ᱡᱟᱦᱟᱸᱛᱤᱥ ᱟᱥᱲᱟ ᱛᱤᱧ ᱪᱟᱞᱟᱜ ᱠᱷᱟᱡ ᱫᱚ ᱡᱩᱫᱤ ᱯᱷᱨᱤ ᱴᱟᱭᱤᱢ ᱛᱟᱦᱮᱱᱟ ᱮᱱᱠᱷᱟᱱ ᱫᱚ ᱯᱮᱱᱴᱤᱝ ᱠᱚᱧ ᱵᱮᱱᱟᱣ ᱵᱟᱲᱟᱭᱟ ᱟᱹᱰᱤ ᱪᱮᱦᱨᱟ ᱮᱱᱠᱷᱟᱱ ᱡᱚᱛᱚ ᱠᱚ ᱠᱩᱥᱤᱭᱟᱜᱼᱟ ᱟᱨ ᱟᱹᱰᱤ ᱨᱟᱹᱥᱠᱟᱹᱧ ᱵᱩᱡᱷᱟᱹᱣᱟ ᱚᱱᱟ ᱪᱮᱠᱟ ᱟᱨ ᱤᱧ ᱯᱮᱱᱴᱤᱝ ᱠᱚᱧ ᱥᱮᱬᱟ ᱵᱟᱲᱟ ᱟᱠᱚᱣᱟ ᱜᱤᱫᱽᱨᱟᱹ ᱠᱚ ᱟᱠᱚ ᱦᱚᱸᱠᱚ ᱪᱮᱫᱢᱟ ᱡᱮ ᱤᱧᱞᱮᱠᱟ ᱱᱚᱣᱟ ᱱᱩᱱᱟᱹᱜ ᱱᱟᱯᱟᱭ ᱪᱤᱛᱟᱹᱨ ᱵᱮᱱᱟᱣ ᱟᱨ ᱟᱹᱰᱤ ᱨᱟᱹᱥᱠᱟᱹ ᱵᱩᱡᱷᱟᱹᱜᱼᱟ ᱯᱮᱱᱴᱤᱝ ᱠᱚ ᱵᱮᱱᱟᱣ ᱵᱟᱲᱟ ᱴᱟᱭᱤᱢ ᱮᱱᱠᱷᱟᱱ ᱵᱟᱝ ᱵᱮᱠᱟᱨᱚᱜᱼᱟ ᱡᱟᱦᱟᱱᱟᱜ ᱨᱮᱛᱚ ᱡᱟᱦᱟᱱᱟᱜ ᱵᱮᱱᱟᱣ ᱵᱟᱲᱟᱭᱟ ᱮᱱᱠᱷᱟᱱ ᱴᱷᱤᱠ ᱵᱩᱡᱷᱟᱹᱜᱼᱟ ᱛᱚ ᱤᱱᱟᱹᱜᱮ ᱟᱹᱰᱤ ᱱᱟᱯᱟᱭ ᱵᱩᱡᱷᱟᱹᱜ ᱠᱟᱱᱟ ᱵᱮᱱᱟᱣ ᱠᱚ ᱥᱮ ᱴᱷᱤᱠ ᱵᱩᱡᱷᱟᱹᱜ ᱠᱟᱱᱟ ᱚᱱᱟᱠᱚ ᱡᱟᱦᱟᱸ ᱛᱤᱥᱜᱮ ᱡᱟᱦᱟᱥᱮᱫ ᱤᱧ ᱪᱟᱞᱟᱜᱼᱟ ᱤᱧᱴᱷᱮᱱ ᱢᱤᱫᱴᱟᱝ ᱯᱮᱱᱥᱤᱞ ᱥᱮ ᱰᱨᱚᱭᱤᱝ ᱯᱮᱯᱟᱨ ᱛᱟᱦᱮᱱ ᱜᱮᱭᱟ ᱟᱨ ᱚᱱᱟᱠᱚ ᱛᱟᱦᱮᱸ ᱠᱟᱛᱮᱫ ᱵᱮᱱᱟᱣ ᱵᱟᱲᱟᱭ ᱦᱩᱭᱩᱜᱼᱟ ᱚᱱᱟ ᱠᱚᱨᱮ ᱫᱩᱲᱩᱵ ᱫᱩᱲᱩᱵ